ᱢᱤᱫᱴᱮᱱ ᱯᱨᱚᱰᱟᱠ ᱤᱧ ᱱᱤᱛᱤᱧ ᱠᱤᱨᱤᱧ ᱠᱮᱫᱟ ᱥᱟᱵᱟᱱ ᱛᱚ ᱚᱱᱟᱨᱮ ᱤᱭᱩᱥ ᱠᱟᱛᱮᱧ ᱧᱮᱞ ᱠᱮᱫᱟ ᱟᱹᱰᱤ ᱯᱚᱵᱞᱮᱢ ᱮ ᱮᱢᱫᱟ ᱛᱚ ᱚᱱᱟᱜᱮ ᱟᱨᱦᱚ ᱟᱭᱢᱟ ᱠᱤᱪᱷᱩ ᱠᱤᱨᱤᱧ ᱦᱩᱭ ᱠᱟᱛᱮᱧ ᱧᱮᱞ ᱠᱮᱫᱟ ᱵᱷᱟᱜᱮ ᱵᱟᱭ ᱮᱢ ᱮᱫᱟ ᱱᱤᱭᱟᱹᱫᱚ ᱪᱤᱠᱟᱹᱞᱮᱠᱟ ᱚᱱᱠᱟᱫᱚ ᱦᱩᱭᱩᱜ ᱠᱟᱱᱟ